ᱦᱮᱸ ᱦᱮᱞᱳ ᱦᱮᱸ ᱞᱟᱹᱭ ᱫᱟᱹᱧ ᱞᱟᱹᱭ ᱢᱮ ᱚᱠᱚᱭᱮᱢ ᱞᱟᱹᱭ ᱫᱟ ᱦᱮᱸ ᱦᱮᱸ ᱦᱮᱸ ᱦᱮᱸ ᱦᱮᱸ ᱵᱟᱝ ᱦᱩᱭᱩᱜ ᱠᱟᱱ ᱛᱟᱢᱟ ᱚ

ᱵᱟᱝ ᱵᱟᱝ ᱟᱢ ᱚᱱᱟ ᱪᱷᱤᱴ ᱟᱵᱟᱨ ᱟᱹᱜᱩ ᱨᱩᱣᱟᱹᱲ ᱢᱮ ᱦᱚᱭᱛᱳ ᱤᱧ ᱨᱮᱱ ᱠᱟᱹᱨᱤᱜᱚᱨ ᱦᱚᱭᱛᱳ ᱢᱟᱯᱡᱳᱜᱽ ᱨᱮ ᱵᱟᱠᱚ ᱴᱷᱤᱠ ᱫᱟᱲᱮᱣ ᱠᱟᱫᱟ ᱟᱢᱦᱚᱸ ᱚᱱᱟ ᱟᱨᱚ ᱟᱹᱜᱩ ᱨᱩᱣᱟᱹᱲ ᱢᱮ ᱟᱨ ᱟᱢᱟᱜ ᱡᱟᱦᱟᱸᱴᱟᱜ ᱵᱷᱟᱜᱮ ᱯᱷᱤᱴᱤᱝ ᱢᱟᱯ ᱟᱨᱠᱤ ᱡᱟᱦᱟᱸᱴᱟᱜ ᱟᱝᱨᱚᱵ ᱢᱤᱫᱴᱮᱱ ᱚᱱᱟ ᱢᱟᱯ ᱠᱟᱛᱮᱜ ᱟᱢ ᱟᱹᱜᱩᱭ ᱢᱮ ᱛᱟᱦᱞᱮ ᱠᱷᱟᱱ ᱚᱱᱟ ᱢᱟᱯ ᱠᱟᱛᱮᱜ ᱛᱮᱜᱮ ᱤᱧ ᱨᱚᱜ ᱠᱟᱛᱟᱢᱟ ᱟᱪᱪᱷᱟ ᱜᱟᱯᱟ ᱜᱟᱯᱟ ᱛᱚ ᱵᱩᱫᱷᱵᱟᱨ ᱠᱟᱱᱟ ᱜᱟᱯᱟ ᱫᱚ ᱡᱷᱤᱡᱽ ᱜᱤᱭᱟᱹᱧ ᱠᱤᱱᱛᱩ ᱵᱮᱞᱟ ᱵᱮᱞᱟ ᱧᱚᱜᱚᱜᱼᱟ ᱛᱷᱚᱲᱟ ᱜᱟᱯᱟ ᱫᱚ ᱳᱭ ᱢᱳᱴᱟᱢᱩᱴᱤ ᱱᱚᱴᱟ ᱥᱟᱲᱮ ᱱᱚᱴᱟ ᱜᱟᱱ ᱫᱚ ᱵᱮᱞᱟᱜ ᱜᱮᱭᱟ ᱠᱟᱨᱚᱱ ᱟᱨᱚ ᱪᱷᱤᱴ ᱠᱚ ᱫᱚᱦᱚ ᱦᱚᱴᱚᱣ ᱠᱟᱫᱟ ᱛᱚ ᱫᱤᱭᱮ ᱚᱱᱟ ᱪᱷᱤᱴ ᱛᱤᱦᱤᱧ ᱚᱲᱟᱜ ᱨᱮ ᱤᱫᱤ ᱠᱟᱛᱮᱜ ᱜᱟᱯᱟ ᱥᱮᱛᱟᱜ ᱨᱮ ᱚᱱᱟᱧ ᱰᱮᱞᱤᱵᱷᱟᱨᱤ ᱦᱚᱴᱚᱣ ᱠᱚᱣᱟ ᱟᱨᱠᱤ ᱚᱱᱟ ᱠᱷᱟᱹᱛᱤᱨ ᱛᱮᱜᱮ ᱫᱚᱠᱟᱱ ᱡᱷᱤᱡᱽ ᱜᱟᱯᱟ ᱞᱮᱴᱚᱜᱼᱟ ᱛᱟᱦᱞᱮ ᱠᱷᱟᱱ ᱜᱟᱯᱟ ᱟᱢ ᱱᱚᱴᱟ ᱵᱟᱝᱠᱷᱟᱱ ᱥᱟᱲᱮ ᱱᱚᱴᱟ ᱜᱟᱱ ᱥᱚᱢᱚᱭ ᱟᱝᱨᱚᱵ ᱚᱱᱟ ᱢᱟᱯ ᱟᱢᱟᱜ ᱢᱟᱯ ᱟᱹᱜᱩᱭ ᱛᱟᱢ ᱟᱨ ᱡᱟᱦᱟᱸᱴᱟᱜ ᱪᱷᱤᱴ ᱵᱟᱹᱲᱤᱡᱽ ᱧᱚᱜ ᱠᱟᱱ ᱚᱱᱟ ᱪᱷᱤᱴ ᱛᱟᱦᱞᱮ ᱟᱹᱜᱩ ᱛᱚᱨᱟᱭ ᱢᱮ ᱛᱟᱦᱞᱮ ᱚᱱᱟ ᱢᱟᱯ ᱛᱮᱜᱮ ᱛᱟᱦᱞᱮ ᱠᱷᱟᱱ ᱨᱚᱜ ᱠᱟᱛᱟᱢᱟ ᱴᱷᱤᱠ ᱜᱮᱭᱟ ᱦᱮᱸ ᱦᱮᱸ ᱤᱫᱤ ᱛᱚᱨᱟᱭ ᱢᱮ ᱵᱟᱝ ᱵᱟᱝ ᱱᱤᱛᱚᱜ ᱫᱚ ᱤᱧ ᱵᱮᱥ ᱴᱷᱤᱠ ᱛᱮᱜᱮᱧ ᱨᱚᱜᱜ ᱛᱟᱢᱟ ᱟᱢ ᱚᱱᱮ ᱛᱚᱧ ᱞᱟᱹᱭᱟᱢ ᱠᱟᱱ ᱟᱢᱟᱜ ᱡᱟᱦᱟᱸᱴᱟᱜ ᱢᱟᱯ ᱢᱮᱱᱟᱜᱼᱟ ᱡᱟᱦᱟᱸᱴᱟᱜ ᱯᱷᱤᱴ ᱢᱟᱯ ᱚᱱᱟ ᱟᱝᱨᱚᱵ ᱚᱱᱟ ᱢᱟᱯ ᱟᱹᱜᱩᱭ ᱛᱟᱢ ᱤᱧ ᱚᱱᱠᱟ ᱜᱤᱧ ᱨᱚᱜ ᱠᱟᱛᱟᱢᱟ ᱞᱟᱦᱟ ᱛᱮᱱᱟᱜ ᱢᱟᱯ ᱫᱚ ᱦᱚᱭᱛᱳ ᱠᱤᱪᱷᱩ ᱵᱷᱩᱞ ᱦᱩᱭ ᱱᱟ ᱚᱱᱟ ᱠᱟᱨᱚᱱ ᱛᱮ ᱚᱱᱠᱟ ᱯᱟᱥᱮᱡ ᱰᱷᱤᱞ ᱱᱟ ᱮᱨ ᱯᱚᱨ ᱫᱚ ᱟᱢ ᱟᱹᱜᱩᱭ ᱢᱮ ᱤᱧ ᱨᱚᱜ ᱠᱟᱛᱟᱢᱟ ᱴᱷᱤᱠ ᱴᱷᱤᱠ ᱵᱮᱥ ᱴᱷᱤᱠ ᱜᱮ ᱯᱚᱭᱥᱟ ᱢᱤᱫᱴᱤᱱ ᱪᱷᱤᱴ ᱨᱚᱜ ᱨᱮ ᱥᱟᱲᱮ ᱛᱤᱱᱥᱚ ᱴᱟᱠᱟ ᱫᱚ ᱠᱟᱱ ᱜᱮᱭᱟ ᱥᱟᱲᱮ ᱛᱤᱱ ᱥᱚ ᱴᱟᱠᱟ ᱛᱚ ᱛᱟᱦᱞᱮ ᱟᱢ ᱛᱟᱦᱞᱮ ᱵᱟᱨᱭᱟ ᱨᱮ ᱟᱢ ᱪᱷᱚ ᱥᱚ ᱴᱟᱠᱟ ᱜᱟᱱᱮᱢ ᱮᱢᱟᱣᱤᱧᱟ ᱵᱮᱥᱤ ᱫᱚ ᱵᱟᱝ ᱴᱷᱤᱠ ᱜᱮᱭᱟ ᱦᱮᱸ ᱢᱟ ᱫᱚᱦᱚᱭ ᱢᱮ ᱦᱟᱛ